ᱟᱞᱮ ᱱᱚᱣᱟ ᱵᱳᱠᱟᱨᱳ ᱵᱳᱠᱟᱨᱳ ᱠᱳ ᱳᱯᱟᱨᱮᱴᱤᱵᱽ ᱨᱮ ᱢᱤᱫᱴᱤᱡ ᱵᱮ ᱥᱚᱨᱠᱟᱨ ᱦᱟᱥᱯᱟᱛᱟᱞ ᱢᱮᱱᱟᱜᱼᱟ ᱚᱸᱰᱮ ᱫᱚ ᱯᱚᱭᱥᱟ ᱠᱚ ᱞᱟᱜᱟᱜᱼᱟ ᱰᱷᱮᱨ ᱫᱷᱟᱨᱟ ᱟᱨ ᱥᱮᱵᱟ ᱡᱚᱛᱚᱱ ᱠᱚᱫᱚ ᱵᱮᱥ ᱜᱮ ᱦᱩᱭᱩᱜᱼᱟ ᱟᱫᱚ ᱰᱷᱮᱨ ᱫᱷᱟᱨᱟ ᱜᱮ ᱯᱚᱭᱥᱟ ᱠᱚ ᱞᱟᱹᱠᱛᱤᱜᱼᱟ ᱟᱨ ᱨᱮᱸᱜᱮᱡ ᱦᱚᱲ ᱠᱚ ᱞᱟᱹᱜᱤᱫ ᱫᱚ ᱟᱹᱰᱤ ᱜᱮᱠᱚ ᱚᱥᱩᱵᱤᱫᱷᱟ ᱟᱠᱚ ᱟᱨ ᱩᱱᱠᱩ ᱫᱚ ᱯᱚᱭᱥᱟ ᱵᱟᱝᱠᱷᱟᱱ ᱫᱚ ᱚᱱᱠᱟᱱ ᱦᱚᱥᱯᱤᱴᱟᱞ ᱠᱚᱫᱚ ᱵᱟᱠᱚ ᱥᱮᱱ ᱫᱟᱲᱮᱭᱟᱜᱼᱟ ᱟᱨ ᱱᱚᱝᱠᱟ ᱴᱟᱠᱟ ᱯᱚᱭᱥᱟ ᱦᱚᱲ ᱠᱚᱫᱚ ᱥᱮᱱᱚᱜ ᱟᱠᱚ ᱵᱮᱥ ᱜᱮᱠᱚ ᱥᱮᱵᱟ ᱡᱚᱛᱚᱱ ᱠᱚᱣᱟ ᱨᱩᱣᱟᱹᱜ ᱦᱟᱹᱥᱩᱜ ᱡᱚᱠᱷᱚᱱ ᱵᱮᱥ ᱜᱮᱠᱚ ᱡᱚᱢ ᱧᱩ ᱦᱚᱸᱠᱚ ᱮᱢᱟ ᱠᱚᱣᱟ ᱧᱮᱞ ᱠᱚᱣᱟ ᱠᱚ ᱨᱟᱱ ᱠᱚᱣᱟ ᱠᱚ ᱡᱟᱦᱟᱱᱟᱜ ᱦᱟᱹᱥᱩ ᱡᱚᱠᱷᱚᱱ ᱠᱚᱦᱚᱸ ᱠᱩᱞᱤ ᱵᱟᱲᱟ ᱠᱚᱣᱟ ᱠᱚ ᱵᱮᱥ ᱛᱮᱜᱮ ᱵᱮᱵᱷᱟᱨ ᱠᱚ ᱮᱢᱚᱜ ᱟᱠᱚ ᱟᱨ ᱟᱨ ᱡᱟᱦᱟᱸ ᱚᱱᱟ ᱠᱚᱨᱮ ᱜᱤᱫᱽᱨᱟᱹ ᱠᱚᱠᱚ ᱦᱩᱭᱩᱜ ᱟᱠᱚ ᱩᱱᱠᱩ ᱜᱤᱫᱽᱨᱟᱹ ᱠᱚᱦᱚᱸ ᱟᱹᱰᱤ ᱜᱮᱠᱚ ᱡᱚᱛᱚᱱ ᱠᱚᱣᱟ ᱠᱚ ᱧᱮᱞ ᱠᱚᱣᱟ ᱠᱚ ᱟᱨ ᱨᱟᱱ ᱢᱩᱨᱜᱟᱹᱱ ᱠᱚᱠᱚ ᱮᱢᱟ ᱠᱚᱣᱟ ᱠᱚ ᱟᱨ ᱟᱨ ᱱᱚᱝᱠᱟ ᱵᱩᱰᱷᱤ ᱮᱨᱟ ᱠᱚᱦᱚᱸ ᱦᱟᱲᱟᱢ ᱦᱚᱲ ᱠᱚᱦᱚᱸ ᱚᱸᱰᱮ ᱤᱫᱤ ᱠᱚ ᱠᱷᱟᱱ ᱫᱚᱢ ᱵᱮᱥ ᱜᱮᱠᱚ ᱧᱮᱞ ᱠᱚᱣᱟ ᱠᱚ ᱟᱨ ᱡᱷᱚᱛᱚ ᱦᱚᱲ ᱜᱮ ᱱᱚᱣᱟ ᱵᱚᱠᱟᱨᱳ ᱠᱳ ᱳᱯᱟᱨᱮᱴᱤᱵᱷ ᱦᱚᱥᱯᱤᱴᱟᱞ ᱨᱮ ᱵᱮᱥ ᱜᱮᱠᱚ ᱡᱚᱛᱚᱱ ᱠᱚᱣᱟ ᱠᱚ ᱱᱟᱜ ᱟᱨ